ᱦᱮᱸ ᱤᱧ ᱡᱷᱟᱹᱞ ᱦᱚᱨ ᱢᱮᱨᱮᱟᱛᱷᱚᱱ ᱫᱟᱹᱲ ᱨᱮᱧ ᱥᱮᱞᱮᱫ ᱟᱠᱟᱱ ᱜᱮᱭᱟ ᱛᱚ ᱟᱞᱮ ᱢᱤᱫᱴᱮᱱ ᱠᱞᱟᱵ ᱨᱮᱧ ᱯᱮᱠᱴᱤᱥᱮᱫ ᱠᱟᱱᱛᱟᱦᱮᱱᱟ ᱚᱱᱟ ᱠᱞᱟᱵ ᱛᱚᱨᱚᱯᱷ ᱠᱷᱚᱱ ᱮᱱᱮᱡ ᱠᱚ ᱟᱲᱟᱜ ᱩᱪᱩᱞᱮᱫᱟ ᱢᱮᱨᱟᱛᱷᱚᱱ ᱫᱟᱹᱲ ᱚᱱᱟᱨᱮ ᱯᱟᱴᱤᱥᱤᱯᱮᱴ ᱤᱧ ᱮᱢ ᱞᱮᱫᱟ ᱛᱚ ᱟᱞᱮᱭᱟᱜ ᱯᱟᱨᱥᱚᱱᱟᱞᱤᱧ ᱢᱤᱫᱴᱮᱱ ᱰᱟᱸᱜᱟ ᱵᱟᱝ ᱛᱟᱦᱮᱸ ᱠᱷᱟᱹᱛᱤᱨ ᱚᱱᱠᱟ ᱨᱳᱰ ᱨᱮᱜᱤ ᱯᱮᱠᱴᱤᱥ ᱵᱟᱲᱟᱭᱮᱫ ᱠᱟᱱ ᱛᱟᱦᱮᱱᱟ ᱥᱮᱛᱟᱜ ᱟᱹᱭᱩᱵ ᱵᱟᱨ ᱵᱮᱞᱟ ᱠᱟᱛᱮᱫ ᱛᱚ ᱠᱟᱹᱴᱤᱡ ᱠᱷᱚᱱᱜᱮ ᱵᱚᱞᱮ ᱤᱧᱟᱹᱜ ᱢᱟᱱᱮ ᱫᱟᱹᱲ ᱯᱚᱛᱤ ᱢᱟᱱᱮ ᱨᱟᱱᱤᱝ ᱯᱨᱚᱛᱤ ᱟᱹᱰᱤᱜᱤ ᱦᱮᱸ ᱤᱪᱷᱟ ᱛᱟᱦᱮᱸ ᱠᱟᱱᱛᱤᱧᱟᱹ ᱡᱮ ᱱᱚᱠᱟ ᱡᱷᱟᱹᱞ ᱦᱚᱨᱤᱧ ᱫᱟᱹᱲᱟ ᱢᱮᱱᱛᱮ ᱛᱚ ᱚᱱᱟ ᱠᱷᱮᱞ ᱫᱚ ᱛᱟᱦᱮᱸ ᱢᱮᱨᱟᱛᱷᱚᱱ ᱨᱮᱥ ᱫᱚ ᱛᱟᱦᱮᱸ ᱠᱟᱱᱟᱠᱩᱲᱤ ᱠᱤᱞᱳᱢᱤᱴᱟᱨ ᱨᱮᱭᱟᱜ ᱛᱚ ᱚᱱᱟ ᱞᱟᱹᱜᱤᱫ ᱛᱮ ᱮᱠᱢᱟᱥ ᱴᱟᱹᱭᱤᱢ ᱠᱚ ᱮᱢᱟᱫ ᱞᱮ ᱛᱟᱦᱮᱱᱟ ᱡᱮ ᱟᱞᱮ ᱥᱟᱯᱲᱟᱣ ᱵᱟᱠᱷᱨᱟ ᱛᱮ ᱡᱮ ᱢᱟᱱᱮ ᱚᱱᱟ ᱮᱱᱮᱡ ᱞᱟᱹᱜᱤᱫ ᱟᱯᱮ ᱥᱟᱯᱲᱟᱜ ᱯᱮ ᱛᱚ ᱚᱱᱟ ᱨᱮᱥ ᱨᱮᱫᱚ ᱟᱭᱢᱟ ᱦᱚᱲᱜᱮᱞᱮ ᱯᱟᱴᱤᱥᱤᱯᱮᱴ ᱞᱮᱫᱟ ᱢᱤᱱᱤᱢᱟᱢ ᱫᱩᱥᱚ ᱡᱚᱱ ᱜᱟᱱ ᱛᱚ ᱤᱧ ᱠᱷᱚᱱ ᱟᱹᱰᱤ ᱥᱤᱱᱤᱭᱟᱨ ᱥᱤᱱᱤᱭᱟᱨ ᱦᱚᱲ ᱥᱟᱛᱮᱜ ᱤᱧ ᱯᱟᱴᱤᱥᱤᱯᱮᱴ ᱟᱠᱟᱫᱟ